ᱦᱮᱸ ᱵᱤᱢᱚᱞ ᱱᱤᱛᱚᱜ ᱜᱟᱹᱰᱤᱢ ᱟᱹᱜᱩ ᱠᱮᱫ ᱫᱚ ᱵᱟᱝ ᱦᱚᱞᱟᱨᱮ ᱟᱢᱤᱧ ᱞᱟᱹᱭ ᱟᱠᱟᱫ ᱢᱮᱭᱟ ᱡᱮ ᱥᱮᱛᱟᱜ ᱟᱴᱴᱟ ᱨᱮ ᱜᱟᱹᱰᱤᱢ ᱟᱹᱜᱩᱭᱟ ᱟᱨ ᱱᱤᱛᱚᱜ ᱛᱤᱱᱟᱹᱜ ᱵᱟᱡᱟᱣᱮᱱᱟ ᱱᱤᱛᱚᱜ ᱮᱢ ᱟᱹᱜᱩ ᱟᱠᱟᱫ ᱱᱤᱛᱚᱜ ᱛᱤᱱᱟᱹᱜ ᱵᱟᱡᱟᱣᱮᱱᱟ ᱴᱟᱭᱤᱢ ᱧᱮᱞ ᱢᱮ ᱛᱤᱱᱟᱹᱜ ᱵᱟᱡᱟᱣᱮᱱᱟ ᱟᱫᱷᱜᱷᱚᱱᱴᱟ ᱨᱮ ᱞᱟᱦᱟ ᱵᱚᱞᱚ ᱠᱟᱛᱷᱟ ᱟᱨ ᱱᱤᱛᱚᱜ ᱛᱤᱱ ᱡᱚᱠᱷᱚᱮᱡ ᱮᱢ ᱦᱮᱡ ᱟᱠᱟᱱᱟ ᱱᱤᱛᱚᱜ ᱴᱨᱮᱱ ᱠᱤ ᱤᱧᱤᱧ ᱥᱟᱵ ᱫᱟᱲᱮᱭᱟᱜᱼᱟ ᱟᱢ ᱱᱤᱛᱚᱜ ᱜᱟᱹᱰᱤᱢ ᱟᱹᱜᱩ ᱟᱠᱟᱫ ᱫᱚ ᱚᱱᱟᱛᱮ ᱟᱢ ᱦᱚᱞᱟᱱᱚᱜ ᱯᱚᱧᱪᱟᱥ ᱴᱟᱠᱟᱧ ᱮᱢᱟᱫ ᱢᱮᱭᱟ ᱡᱮ ᱞᱟᱦᱟᱨᱮ ᱵᱟᱝᱢᱟᱢ ᱦᱤᱡᱩᱜ ᱟᱨ ᱞᱮᱴ ᱠᱟᱛᱮᱢ ᱦᱮᱡ ᱟᱠᱟᱱᱟ ᱱᱤᱛᱚᱜ ᱟᱢ ᱴᱨᱮᱱ ᱥᱟᱵ ᱫᱟᱲᱮᱭᱟᱹᱧᱼᱟ ᱥᱮ ᱪᱤᱠᱟ ᱠᱟᱛᱮᱫ ᱤᱧ ᱪᱟᱞᱟᱜᱼᱟ ᱤᱧ ᱱᱤᱛᱚᱜ ᱱᱟᱥᱮᱭᱟᱜ ᱵᱩᱫᱽᱫᱷᱤ ᱫᱚ ᱵᱟᱹᱱᱩᱜ ᱛᱟᱢᱟ ᱠᱤ ᱡᱮ ᱤᱧ ᱴᱨᱮᱱ ᱢᱮᱱᱟᱜ ᱛᱤᱧᱟ ᱞᱟᱹᱭ ᱟᱠᱟᱫ ᱢᱮᱭᱟ ᱛᱚ ᱦᱚᱞᱟᱨᱮ ᱵᱟᱨ ᱵᱟᱨ ᱡᱮ ᱮᱢᱟᱨᱡᱮᱱᱥᱤ ᱢᱮᱱᱟᱜ ᱛᱤᱧᱟ ᱠᱳᱞᱠᱟᱛᱟᱨᱮ ᱛᱟᱦᱞᱮ ᱤᱧ ᱱᱤᱛᱚᱜ ᱚᱰᱮᱸ ᱪᱮᱫ ᱤᱧ ᱢᱮᱛᱟ ᱠᱚᱣᱟ ᱤᱧ ᱠᱳᱞᱠᱟᱛᱟᱨᱮ ᱟᱴᱴᱟ ᱨᱮ ᱪᱟᱞᱟᱜ ᱤᱭᱟᱹ ᱫᱚᱥᱴᱟ ᱡᱚᱠᱷᱚᱱ ᱪᱟᱞᱟᱜ ᱠᱚ ᱢᱮᱱ ᱟᱠᱟᱫᱤᱧᱟ ᱟᱨ ᱱᱤᱛᱚᱜ ᱮᱢ ᱢᱮᱛᱟᱹᱧ ᱠᱟᱱᱟ ᱟᱢ ᱱᱤᱛᱚᱜ ᱜᱟᱹᱰᱤᱢ ᱟᱹᱜᱩ ᱟᱠᱟᱫᱟ ᱴᱨᱮᱱ ᱮᱢ ᱥᱟᱵ ᱦᱚᱪᱚ ᱫᱟᱲᱮᱭᱤᱧᱟ ᱵᱟᱝ ᱟᱢ ᱯᱚᱭᱥᱟ ᱤᱢᱟᱹᱧ ᱢᱮ ᱟᱢ ᱯᱷᱮᱨ ᱯᱚᱭᱥᱟ ᱤᱢᱟᱹᱧ ᱢᱮ ᱤᱢᱟᱹᱧ ᱟᱢ ᱥᱮ ᱵᱟᱝ ᱟᱢ ᱯᱷᱮᱨ ᱛᱤᱱᱟᱹᱜ ᱵᱷᱟᱲᱟ ᱚᱱᱟ ᱠᱷᱚᱡ ᱰᱚᱵᱚᱞ ᱤᱢᱟᱹᱧ ᱢᱮ ᱵᱟᱨ ᱥᱚ ᱴᱟᱠᱟ ᱵᱷᱟᱲᱟ ᱢᱮᱱᱟᱜᱼᱟ ᱟᱢ ᱯᱚᱭᱥᱟ ᱤᱢᱟᱹᱧ ᱢᱮ ᱪᱮᱫ ᱛᱤᱧ ᱪᱟᱞᱟᱜᱼᱟ ᱟᱨ ᱵᱟᱝᱠᱷᱟᱡ ᱠᱟᱹᱢᱤ ᱢᱟ ᱵᱟᱫᱚᱜ ᱛᱤᱧ ᱮᱢᱟᱹᱧ ᱟᱢ ᱥᱮ ᱵᱟᱝ ᱵᱟᱝ ᱟᱢ ᱵᱟᱨ ᱥᱚ ᱴᱟᱠᱟ ᱮᱢᱟᱹᱧ ᱢᱮ ᱟᱨ ᱪᱟᱞᱟᱜ ᱢᱮ ᱟᱢ ᱡᱮ ᱠᱟᱛᱷᱟ ᱜᱤᱰᱤ ᱠᱟᱛᱮᱫ ᱠᱟᱛᱷᱟ ᱮᱢ ᱠᱟᱛᱮᱫ ᱠᱟᱛᱷᱟᱢ ᱜᱤᱰᱤ ᱠᱮᱫᱟ ᱚᱱᱟᱠᱤ ᱟᱢᱟᱜ ᱵᱷᱟᱞᱤ ᱦᱩᱭᱮᱱᱟ ᱟᱢᱜᱮ ᱞᱟᱹᱭ ᱢᱮ